ᱡᱟᱦᱟᱸ ᱤᱧᱤᱧ ᱨᱩᱣᱟᱹ ᱦᱟᱹᱥᱩᱜᱼᱟ ᱢᱟᱱᱮ ᱨᱩᱣᱟᱹ ᱦᱟᱹᱥᱩ ᱦᱤᱥᱟᱹᱵᱽ ᱛᱮᱜᱮ ᱨᱟᱱ ᱫᱚ ᱡᱟᱹᱥᱛᱤ ᱫᱚ ᱨᱟᱱ ᱫᱚ ᱡᱟᱹᱥᱛᱤ ᱫᱚ ᱚᱲᱟᱜ ᱨᱮᱜᱮᱧ ᱨᱟᱱᱚᱜᱼᱟ ᱡᱟᱹᱥᱛᱤ ᱦᱩᱭᱱᱟ ᱡᱚᱱᱰᱤᱥ ᱡᱚᱱᱰᱤᱥ ᱧᱟᱢ ᱞᱤᱧᱠᱷᱟᱱ ᱫᱚ ᱡᱮᱥᱮ ᱦᱩᱭᱱᱟ ᱠᱟᱠᱲᱟ ᱞᱟᱴᱷᱟ ᱜᱮᱫ ᱠᱩᱴᱨᱟᱹ ᱠᱟᱛᱮᱫ ᱥᱩᱛᱟᱹᱢ ᱨᱮ ᱛᱚᱞ ᱠᱟᱛᱮᱫ ᱤᱧ ᱤᱭᱟᱹ ᱡᱚᱱᱟᱜᱼᱟ ᱡᱮᱥᱮ ᱦᱩᱭᱱᱟ ᱵᱚᱦᱚᱜ ᱦᱟᱹᱥᱩ ᱵᱚᱦᱚᱜ ᱦᱟᱹᱥᱩ ᱦᱚᱸ ᱡᱟᱦᱟᱸ ᱫᱚ ᱚᱲᱟᱜ ᱨᱮ ᱥᱮ ᱫᱮᱭᱟᱞ ᱨᱮ ᱠᱩᱝᱠᱟᱹᱞ ᱡᱟᱦᱟᱸ ᱠᱚ ᱚᱲᱟᱜ ᱠᱟᱜᱼᱟ ᱦᱟᱥᱟᱛᱮ ᱚᱱᱟ ᱦᱟᱥᱟ ᱫᱚ ᱫᱟᱜ ᱨᱮ ᱞᱮᱣᱦᱟ ᱠᱟᱛᱮᱫ ᱞᱟᱜᱟᱣ ᱡᱚᱝ ᱢᱮ ᱚᱱᱟᱛᱮ ᱦᱚᱸ ᱪᱟᱵᱟᱜᱼᱟ ᱢᱟᱱᱮ ᱤᱱᱠᱟᱱ ᱢᱟᱪᱷᱟ ᱡᱟ ᱜᱮ ᱪᱷᱳᱴᱚᱢᱚᱴᱚ ᱨᱩᱣᱟᱹ ᱫᱚ ᱡᱟᱦᱟᱸ ᱢᱟᱱᱮ ᱤᱧᱟᱹᱜ ᱦᱚᱲᱢᱚ ᱨᱮ ᱢᱟᱱᱮ ᱨᱩᱣᱟᱹ ᱧᱟᱢᱮᱧᱟ ᱥᱮ ᱚᱱᱟ ᱠᱚᱫᱚ ᱟᱪᱪᱷᱟ ᱚᱲᱟᱜ ᱨᱮᱜᱮᱧ ᱪᱟᱵᱟ ᱫᱚᱧ ᱪᱟᱵᱟᱭᱟ ᱟᱨ ᱡᱟᱦᱟᱸ ᱴᱟᱜ ᱞᱟᱹᱴᱩ ᱨᱩᱣᱟᱹ ᱛᱚ ᱚᱱᱟ ᱡᱩᱲᱤ ᱵᱩᱴᱤᱛᱮ ᱵᱟᱝ ᱪᱟᱵᱟᱜᱼᱟ ᱚᱠᱟ ᱫᱚ ᱢᱮᱹᱰᱤᱠᱮᱞ ᱪᱟᱵᱟᱜᱼᱟ ᱦᱟᱥᱯᱟᱛᱟᱞᱤᱧ ᱪᱟᱞᱟᱜᱼᱟ ᱢᱟᱱᱮ ᱤᱱᱠᱟᱹ ᱢᱟᱪᱷᱟ ᱨᱩᱣᱟᱹ ᱫᱚ ᱡᱟᱦᱟᱸ ᱚᱲᱟᱜ ᱨᱮᱜᱮᱧ ᱪᱟᱵᱟᱭᱟ ᱟᱨ ᱢᱟᱪᱷᱟᱧ ᱨᱩᱣᱟᱹ ᱞᱮᱱ ᱠᱷᱟᱡ ᱫᱚ ᱦᱟᱥᱯᱴᱟᱞ ᱜᱮᱧ ᱪᱟᱞᱟᱜᱼᱟ ᱡᱟᱦᱟᱸ ᱱᱚᱰᱮ ᱦᱩᱭᱱᱟ ᱢᱟᱲᱠᱟᱣ ᱱᱟᱹᱧ ᱥᱮ ᱪᱳᱴ ᱡᱟᱦᱟᱸ ᱡᱟᱭᱜᱟ ᱨᱮ ᱞᱟᱜᱟᱣ ᱠᱟᱣᱫᱤᱧᱟ ᱛᱚ ᱚᱸᱰᱮ ᱫᱚ ᱢᱤᱫᱴᱮᱡ ᱱᱚᱝᱠᱟᱱ ᱡᱤᱱᱤᱥ ᱛᱟᱦᱮᱱᱟ ᱚᱠᱟ ᱥᱤᱨ ᱱᱤᱨᱵᱤᱥ ᱫᱟᱛᱟᱹᱭ ᱥᱟᱠᱟᱢ ᱚᱱᱟ ᱠᱚ ᱦᱚᱸ ᱞᱟᱜᱟᱣ ᱜᱟᱱᱚᱜᱼᱟ ᱛᱚ ᱚᱱᱟ ᱛᱮ ᱦᱚᱸ ᱨᱟᱱ ᱫᱚ ᱪᱟᱵᱟᱜ ᱜᱮᱭᱟ ᱟᱨ ᱚᱱᱠᱟ ᱡᱟᱹᱥᱛᱤᱧ ᱨᱩᱣᱟᱹ ᱞᱮᱱ ᱠᱷᱟᱡ ᱫᱚ ᱦᱟᱥᱯᱟᱛᱟᱞ ᱜᱮᱧ ᱪᱟᱞᱟᱜᱼᱟ ᱟᱨ ᱮᱱᱠᱟᱱ ᱢᱟᱪᱷᱟᱧ ᱨᱩᱣᱟᱹ ᱞᱮᱱ ᱠᱷᱟᱡ ᱫᱚ ᱡᱮᱥᱮ ᱡᱟᱦᱟᱸ ᱫᱚ ᱡᱩᱲᱤ ᱵᱩᱴᱤᱛᱮ ᱪᱟᱵᱟᱜ ᱟᱜ ᱛᱚ ᱚᱱᱟ ᱫᱚ ᱚᱲᱟᱜ ᱨᱮᱜᱮᱧ ᱨᱟᱱᱟ ᱢᱤᱫᱴᱮᱡ ᱡᱚᱱᱰᱤᱥ ᱦᱩᱭᱱᱟ ᱠᱟᱠᱲᱟ ᱞᱟᱴᱷᱟ ᱮᱢᱟᱱ ᱛᱮᱭᱟᱜ ᱡᱩᱫᱤ ᱢᱟᱲᱠᱟᱣᱱᱟᱢ ᱥᱮ ᱪᱚᱴ ᱡᱟᱦᱟᱱᱟᱜ ᱨᱮ ᱱᱚᱝᱠᱟ ᱜᱚᱱᱴᱷᱮ ᱦᱟᱹᱥᱩ ᱱᱤᱨᱵᱤᱥ ᱦᱩᱭᱱᱟ ᱡᱮᱥᱮ ᱞᱚᱝᱠᱟᱥᱮᱨ ᱚᱱᱟ ᱠᱚᱛᱮ ᱦᱚᱸ ᱪᱟᱵᱟᱜᱼᱟ